ᱟᱹᱞᱤᱧ ᱱᱚᱣᱟ ᱟᱛᱳᱼᱫᱤᱥᱚᱢ ᱨᱮ ᱛᱟᱦᱮᱸ ᱠᱟᱛᱮᱫ ᱟᱹᱰᱤ ᱱᱟᱯᱟᱭᱼᱱᱟᱯᱟᱭ ᱪᱮᱬᱮ ᱠᱚ ᱥᱟᱞᱟᱜ ᱧᱮᱯᱮᱞ ᱨᱚᱯᱚᱲ ᱠᱟᱛᱷᱟᱨᱮ ᱢᱮᱱᱫᱚ ᱪᱟᱞᱟᱜ ᱠᱟᱱ ᱚᱠᱛᱚᱨᱮ ᱫᱟᱨᱮ ᱥᱩᱨ ᱠᱚᱨᱮ ᱜᱳᱰᱟ ᱠᱚᱨᱮ ᱟᱵ ᱠᱚᱜᱼᱟᱠᱚ ᱪᱮᱬᱮᱠᱚ ᱩᱱᱠᱩ ᱠᱚ ᱟᱹᱞᱤᱧ ᱞᱤᱧ ᱪᱟᱞᱟᱜ ᱨᱮᱦᱚᱸ ᱵᱟᱝᱠᱚ ᱵᱚᱛᱚᱨᱚᱜ ᱠᱟᱱᱟ ᱵᱟᱝᱠᱚ ᱵᱚᱛᱚᱨᱟ ᱪᱮᱫᱟᱜ ᱪᱮ ᱩᱱᱠᱩ ᱦᱚᱸ ᱟᱠᱚᱣᱟᱜ ᱪᱟᱨᱟ ᱯᱟᱱᱛᱮ ᱨᱮᱠᱚ ᱥᱩᱨᱩᱼᱵᱷᱩᱨᱩ ᱠᱚᱜ ᱠᱟᱱᱟ ᱱᱚᱝᱠᱟ ᱜᱮ ᱯᱟᱹᱦᱤᱞ ᱫᱚ ᱟᱹᱰᱤ ᱨᱚᱠᱚᱢᱤᱡ ᱪᱮᱬᱮ ᱠᱚ ᱛᱟᱦᱮᱸ ᱠᱟᱱᱟ ᱠᱚᱸᱜ ᱠᱟᱹᱦᱩ ᱠᱤᱥᱱᱤ ᱴᱚᱭᱟ ᱰᱷᱤᱯᱪᱩᱭ ᱜᱷᱟᱲᱣᱟ ᱯᱟᱨᱣᱟ ᱟᱨ ᱮᱢᱟᱱ ᱠᱚ ᱡᱟᱦᱟᱸ ᱵᱚᱱ ᱢᱮᱱᱮᱫᱼᱟ ᱢᱟᱝᱥᱟᱥᱤ ᱯᱨᱟᱱᱤ ᱢᱮᱱᱫᱚ ᱨᱤᱪᱤ ᱯᱟᱡᱷᱟᱲ ᱟᱨ ᱱᱩᱠᱩ ᱡᱮ ᱟᱵᱚ ᱡᱮᱢᱚᱱ ᱪᱟᱢᱟᱪᱟᱠᱚᱨ ᱱᱩᱠᱩ ᱠᱚ ᱱᱮᱛᱟᱨ ᱢᱳᱴᱷᱮ ᱵᱟᱠᱚ ᱧᱮᱞᱚᱜ ᱠᱟᱱᱟ ᱪᱟᱢᱟᱪᱟᱠᱚᱨ ᱦᱩᱭᱮᱱ ᱥᱟᱹᱜᱩᱲᱟ ᱢᱮᱱᱫᱚ ᱜᱤᱫᱤ ᱦᱩᱭᱮᱱ ᱨᱤᱪᱤ ᱦᱩᱭᱮᱱ ᱱᱩᱠᱩ ᱯᱮᱭᱟ ᱡᱟᱹᱛᱤᱭᱟᱱ ᱪᱮᱬᱮ ᱫᱚ ᱢᱳᱴᱷᱮ ᱟᱵᱚ ᱱᱚᱣᱟ ᱟᱛᱳᱼᱫᱤᱥᱚᱢ ᱨᱮᱫᱚ ᱵᱟᱝᱠᱚ ᱧᱮᱞᱚᱜ ᱠᱟᱱᱟ ᱧᱮᱞᱚᱜ ᱠᱟᱱᱟ ᱠᱚ ᱡᱚᱛᱚ ᱨᱚᱠᱚᱢᱤᱡ ᱪᱮᱬᱮ ᱠᱚᱜᱮ ᱨᱟᱜᱽ ᱟᱠᱚ ᱪᱮᱨᱚᱼᱵᱮᱨᱚ ᱠᱮᱱᱮᱼᱠᱚᱛᱮ ᱠᱩᱠᱩᱼᱰᱩᱵᱩᱨ ᱮᱱᱮᱡᱼᱥᱮᱨᱮᱧ ᱟᱠᱚ ᱩᱱᱠᱩᱣᱟᱜ ᱡᱚᱦᱚᱲ ᱛᱮ ᱟᱛᱳᱼᱫᱤᱥᱚᱢ ᱟᱹᱰᱤ ᱱᱟᱯᱟᱭ ᱜᱮ ᱦᱩᱭ ᱠᱚᱜ ᱠᱟᱱ ᱵᱮᱱᱟᱣ ᱠᱚᱜ ᱠᱟᱱ ᱛᱟᱦᱮᱸ ᱠᱚᱜ ᱠᱟᱱᱟ